ᱟᱵᱚᱣᱟᱜ ᱱᱚᱶᱟ ᱥᱟᱱᱛᱟᱲ ᱵᱷᱟᱥᱟ ᱵᱤᱥᱮᱥ ᱠᱟᱭᱛᱮ ᱟᱵᱚ ᱵᱚᱱ ᱧᱮᱞ ᱞᱮᱠᱷᱟᱱ ᱟᱵᱚᱣᱟᱜ ᱱᱚᱶᱟ ᱥᱟᱱᱛᱟᱞ ᱵᱷᱟᱥᱟ ᱫᱚ ᱟᱵᱚ ᱥᱟᱱᱛᱟᱲ ᱦᱚᱲ ᱠᱚᱜᱮ ᱵᱚᱱ ᱨᱚᱲ ᱮᱫᱟ ᱮᱴᱟᱜ ᱡᱟᱹᱛᱤ ᱵᱟᱝᱞᱟᱞᱤ ᱥᱮ ᱮᱴᱟᱜ ᱡᱟᱹᱛᱤ ᱠᱚᱫᱚ ᱱᱚᱶᱟ ᱥᱟᱱᱛᱟᱲ ᱵᱷᱟᱥᱟ ᱵᱟᱠᱚ ᱵᱟᱰᱟᱭᱟ ᱢᱮᱱᱠᱷᱟᱱ ᱩᱱᱠᱩᱣᱟᱜ ᱦᱚᱸ ᱤᱪᱪᱷᱟ ᱢᱮᱱᱟᱜᱼᱟ ᱡᱮ ᱩᱱᱠᱩ ᱟᱵᱚᱣᱟᱜ ᱵᱷᱟᱥᱟᱛᱮ ᱡᱮᱢᱚᱱ ᱟᱵᱚ ᱥᱟᱶᱛᱮ ᱠᱚ ᱨᱚᱲ ᱱᱚᱶᱟ ᱵᱷᱟᱥᱟᱦᱚᱸ ᱡᱮᱢᱚᱱ ᱩᱱᱠᱩ ᱠᱚ ᱵᱩᱡᱷᱟᱹᱣ ᱩᱱᱠᱩᱣᱟᱜ ᱦᱚᱸ ᱟᱭᱢᱟ ᱦᱚᱲᱟᱜ ᱦᱚᱸ ᱤᱪᱪᱷᱟ ᱛᱟᱦᱮᱱᱟ ᱛᱚ ᱟᱵᱚᱣᱟᱜ ᱦᱚᱸ ᱩᱪᱤᱛ ᱠᱟᱱᱟ ᱡᱮ ᱩᱱᱠᱩ ᱡᱮᱱᱚ ᱟᱵᱚ ᱵᱚᱱ ᱪᱮᱫ ᱟᱠᱚ ᱟᱭᱢᱟ ᱨᱚᱠᱚᱢ ᱵᱷᱟᱵᱮ ᱩᱱᱠᱩ ᱟᱵᱚᱱᱟᱜ ᱥᱟᱱᱛᱟᱞᱤ ᱵᱷᱟᱥᱟ ᱵᱚᱱ ᱪᱮᱫ ᱫᱟᱲᱮ ᱟᱠᱚᱣᱟ ᱥᱮ ᱟᱰᱮᱯᱟᱥᱮᱨᱮᱱ ᱡᱮᱢᱚᱱ ᱵᱟᱝᱜᱟᱞᱤ ᱦᱚᱲ ᱠᱚᱠᱚ ᱛᱟᱦᱮᱸ ᱞᱮᱱᱠᱷᱟᱱ ᱛᱚ ᱩᱱᱠᱩ ᱦᱚᱸ ᱟᱵᱚ ᱢᱟᱱᱮ ᱠᱚᱵᱚᱱ ᱞᱟᱹᱭ ᱫᱟᱲᱮ ᱟᱠᱚᱣᱟ ᱱᱤᱭᱟᱹ ᱢᱟᱱᱮ ᱫᱚ ᱱᱚᱝᱠᱟ ᱟᱫᱚ ᱠᱚ ᱪᱮᱫ ᱡᱟᱦᱟᱱᱟᱜ ᱢᱟᱱᱮ ᱢᱟᱱᱮ ᱦᱚᱲᱛᱮ ᱥᱟᱱᱛᱟᱞᱤ ᱵᱷᱟᱥᱟ ᱛᱮᱵᱚᱱ ᱪᱮᱫ ᱫᱟᱲᱮ ᱟᱠᱚᱣᱟ ᱡᱟᱦᱟᱱᱟᱜ ᱢᱟᱱᱮ ᱚᱠᱟᱛᱮᱢ ᱪᱟᱞᱟᱜ ᱠᱟᱱᱟ ᱠᱳᱛᱷᱟᱭ ᱡᱟᱪᱪᱷᱤᱥ ᱮᱭ ᱨᱚᱠᱚᱢ ᱚᱱᱟ ᱠᱚᱵᱚᱱ ᱥᱚᱝᱜᱮ ᱵᱚᱱ ᱪᱮᱫ ᱫᱟᱲᱮ ᱟᱠᱚᱣᱟᱜ ᱟᱵᱚᱣᱟᱜ ᱯᱟᱥᱨᱮ ᱫᱚᱦᱚ ᱠᱟᱛᱮᱫ ᱟᱨ ᱱᱚᱝᱠᱟ ᱠᱟᱛᱮᱫ ᱦᱚᱵᱚᱱ ᱪᱮᱫ ᱫᱟᱲᱮᱭ ᱟᱠᱚᱣᱟ ᱡᱮᱢᱚᱱ ᱟᱭᱢᱟ ᱳᱭᱮᱵᱽ ᱥᱟᱭᱤᱴ ᱠᱚ ᱵᱮᱱᱟᱣ ᱠᱟᱛᱮᱫ ᱥᱮ ᱚᱱᱮ ᱟᱵᱚᱱᱟᱜ ᱯᱩᱨᱟᱹ ᱢᱟᱱᱮ ᱴᱟᱨᱱᱥᱞᱮᱴ ᱚᱱᱟ ᱡᱮᱱᱚ ᱥᱟᱱᱛᱟᱞᱤ ᱠᱷᱚᱱ ᱵᱟᱝᱞᱟ ᱡᱮᱱᱚ ᱯᱟᱹᱨᱥᱤ ᱥᱟᱶ ᱚᱱᱠᱟ ᱦᱚᱵᱚᱱ ᱠᱚᱨᱟᱣ ᱫᱟᱲᱮᱭᱟᱜᱼᱟ ᱚᱸᱰᱮ ᱚᱭᱮᱵᱥᱟᱭᱤᱴ ᱨᱮ ᱚᱸᱰᱮ ᱵᱚᱱ ᱚᱞ ᱫᱟᱲᱮᱭᱟᱜᱼᱟ ᱡᱮ ᱱᱚᱶᱟ ᱢᱟᱱᱮ ᱫᱚ ᱱᱚᱝᱠᱟ ᱚᱸᱰᱮ ᱥᱟᱨᱪ ᱠᱟᱛᱮᱫ ᱚᱱᱟ ᱠᱚ ᱧᱮᱞ ᱫᱟᱲᱮᱭᱟᱜᱼᱟ ᱚᱱᱠᱟ ᱠᱟᱛᱮᱫ ᱩᱱᱠᱩ ᱠᱚ ᱯᱟᱲᱦᱟᱣ ᱫᱟᱲᱮᱭᱟᱜᱼᱟ ᱥᱟᱶᱛᱮ ᱡᱮᱢᱚᱱ ᱤᱝᱞᱤᱥ ᱠᱚᱜᱮ ᱦᱤᱱᱫᱤ ᱠᱚᱜᱮ ᱵᱟᱝᱞᱟ ᱠᱚᱥᱮ ᱱᱚᱝᱠᱟ ᱟᱭᱢᱟ ᱨᱚᱠᱚᱢ ᱢᱟᱱᱮ ᱪᱮᱪᱮᱫ ᱨᱮᱱᱟᱜ ᱵᱳᱭ ᱠᱚ ᱢᱮᱱᱟᱜᱼᱟ ᱚᱱᱠᱟ ᱵᱩᱠ ᱦᱚᱸᱵᱚᱱ ᱵᱮᱱᱟᱣ ᱫᱟᱲᱮᱭᱟᱜᱼᱟ ᱚᱸᱰᱮ ᱵᱩᱠ ᱡᱮᱢᱚᱱ ᱵᱟᱝᱞᱟ ᱛᱮᱵᱚᱱ ᱠᱚᱨᱟᱣ ᱫᱟᱲᱮᱭᱟᱜᱼᱟ ᱵᱟᱝᱞᱟ ᱵᱟᱝᱞᱟ ᱵᱩᱠ ᱵᱟᱝᱞᱟ ᱛᱮᱦᱚᱸ ᱢᱟᱱᱮ ᱥᱟᱱᱛᱟᱞᱤᱛᱮ ᱚᱞ ᱛᱟᱦᱮᱱᱟ ᱥᱟᱶᱛᱮ ᱵᱟᱝᱞᱟ ᱛᱮᱦᱚᱸ ᱚᱞ ᱛᱟᱦᱮᱱᱟ ᱛᱚ ᱢᱟᱱᱮ ᱢᱟᱱᱮ ᱚᱱᱠᱟ ᱫᱚᱵᱚᱱ ᱪᱮᱫ ᱫᱟᱲᱮ ᱟᱠᱚᱣᱟ ᱚᱱᱠᱟ ᱟᱭᱢᱟ ᱵᱩᱠ ᱢᱮᱱᱟᱜᱼᱟ ᱡᱮᱢᱚᱱ ᱦᱤᱱᱫᱤ ᱪᱤᱠᱟᱛᱮᱢ ᱨᱚᱲᱟ ᱚᱱᱠᱟᱱᱟᱜ ᱵᱩᱠ ᱢᱮᱱᱟᱜᱼᱟ ᱥᱟᱱᱛᱟᱞᱤᱛᱮ ᱪᱮᱠᱟᱢ ᱨᱚᱲᱟ ᱚᱱᱠᱟᱱᱟᱜ ᱵᱩᱠ ᱦᱚᱵᱚᱱ ᱵᱮᱱᱟᱣ ᱫᱟᱲᱮᱭᱟᱜᱼᱟ ᱚᱱᱠᱟᱱᱟᱜ ᱜᱤᱧ ᱞᱟᱹᱭ ᱦᱚᱪᱚ ᱮᱫᱟ ᱟᱨ ᱥᱟᱶᱛᱮ ᱛᱚ ᱚᱱᱠᱟ ᱜᱮᱵᱚᱱ ᱵᱮᱱᱟᱣ ᱞᱮᱠᱷᱟᱱ ᱟᱵᱚ ᱩᱱᱠᱩ ᱦᱚᱸ ᱚᱱᱠᱟ ᱠᱚ ᱨᱚᱲ ᱫᱟᱲᱮᱭᱟᱜᱼᱟ ᱟᱨ ᱟᱭᱢᱟ ᱡᱮᱢᱚᱱ ᱤᱭᱩᱴᱩᱵᱽ ᱠᱚᱨᱮᱦᱚᱸ ᱢᱮᱱᱟᱜᱼᱟ ᱟᱭᱢᱟ ᱦᱤᱱᱫᱤ ᱤᱝᱞᱤᱥ ᱨᱚᱲ ᱮᱢᱚᱱ ᱠᱚ ᱪᱮᱫ ᱟᱠᱚᱣᱟ ᱛᱚ ᱚᱱᱠᱟᱦᱚᱸ ᱡᱟᱦᱟᱭ ᱡᱟᱦᱟᱭ ᱢᱚᱱᱮ ᱜᱮᱭᱟᱭ ᱡᱮ ᱤᱭᱩᱴᱩᱵᱽ ᱪᱮᱱᱮᱞ ᱵᱮᱱᱟᱣ ᱠᱟᱛᱮᱫ ᱡᱟᱦᱟᱭ ᱥᱟᱱᱛᱟᱞᱤ ᱨᱚᱲ ᱮ ᱪᱮᱫ ᱫᱟᱲᱮ ᱟᱠᱚᱣᱟ ᱛᱚ ᱚᱱᱠᱟ ᱦᱳᱭ ᱫᱟᱲᱮᱭᱟᱜᱼᱟ ᱚᱸᱰᱮ ᱠᱷᱚᱱᱟᱜ ᱩᱱᱠᱩ ᱥᱟᱱᱛᱟᱲ ᱵᱷᱟᱥᱟ ᱠᱚ ᱪᱮᱫ ᱫᱟᱲᱮᱭᱟᱜᱼᱟ ᱟᱨ ᱟᱵᱚ ᱥᱟᱶ ᱛᱮᱠᱚ ᱨᱚᱲ ᱫᱟᱲᱮᱭᱟᱜᱼᱟ ᱛᱚ ᱱᱚᱶᱟ ᱠᱚᱜᱮ ᱩᱯᱟᱭ ᱛᱟᱦᱮᱸ ᱠᱟᱱᱟ ᱥᱟᱱᱛᱟᱲᱤ ᱵᱷᱟᱥᱟᱛᱮ ᱫᱤᱠᱳ ᱠᱚ ᱢᱟᱱᱮ ᱡᱟᱦᱟᱸᱭ ᱵᱟᱠᱚ ᱨᱚᱲ ᱫᱟᱲᱮᱭᱼᱟ ᱩᱱᱠᱩ ᱥᱟᱱᱛᱟᱲᱤ ᱵᱷᱟᱥᱟ ᱪᱮᱫ ᱨᱮᱱᱟᱜ